ᱦᱮᱸ ᱦᱮᱞᱳ

ᱦᱮᱸ ᱦᱟᱯᱮ ᱱᱤᱛᱳᱜ ᱫᱚ ᱨᱮᱜᱮ ᱢᱮᱱᱟᱜ ᱟᱠᱟᱫ ᱞᱤᱧᱟᱹ ᱢᱮᱱᱟᱜ ᱫᱚ ᱦᱳᱭ ᱱᱤᱛᱳᱜ ᱫᱚ ᱵᱮᱲᱟᱦᱚᱭ ᱛᱟᱨᱟᱥᱤᱧ ᱮᱱᱫᱚ ᱪᱮᱫ ᱠᱟᱛᱷᱟ ᱦᱟᱸᱜ ᱚᱱᱟᱢᱟ ᱟᱹᱞᱤᱧ ᱵᱟᱹᱞᱤᱧ ᱪᱮᱫ ᱠᱟᱣᱱᱟ ᱚᱱᱟᱫᱚ ᱞᱟᱹᱭ ᱥᱚᱫᱚᱨ ᱟᱹᱞᱤᱧᱟᱹ ᱛᱚᱵᱮ ᱛᱚ ᱦᱮᱸ ᱚᱱᱟᱢᱟ ᱥᱟᱹᱨᱤ ᱠᱟᱛᱷᱟ ᱜᱮ ᱦᱳᱭ ᱚᱱᱠᱟ ᱫᱚ ᱞᱟᱹᱴᱩ ᱫᱷᱟᱨᱟ ᱜᱮᱞᱤᱧ ᱢᱮᱨᱚᱢ ᱪᱟᱹᱥᱤ ᱟᱠᱟᱱᱟ ᱦᱮᱸ ᱡᱚᱛᱚ ᱨᱚᱠᱚᱢ ᱠᱚ ᱢᱮᱱᱟᱜ ᱠᱚᱣᱟ ᱯᱟᱹᱴᱷᱤ ᱢᱮᱱᱟᱜ ᱠᱚᱣᱟ ᱵᱚᱫᱟ ᱢᱮᱱᱟᱜ ᱠᱚᱣᱟ ᱠᱟᱹᱥᱤ ᱦᱚᱸ ᱢᱮᱱᱟᱜ ᱠᱚᱣᱟ ᱵᱚᱸᱜᱟᱼᱵᱩᱨᱩ ᱨᱮᱫᱚ ᱦᱩᱰᱤᱧ ᱢᱟᱨᱟᱝ ᱢᱮᱱᱟᱜ ᱠᱚᱫᱚ ᱚᱠᱟ ᱞᱮᱠᱟᱞᱤᱧ ᱞᱟᱹᱭᱟᱵᱤᱱᱟ ᱫᱟᱢ ᱫᱚ ᱦᱳᱭ ᱟᱵᱚᱫᱚ ᱪᱟᱹᱥᱤ ᱦᱚᱲ ᱫᱚ ᱟᱵᱚᱢᱟ ᱳᱡᱚᱱ ᱥᱤᱥᱴᱮᱢ ᱢᱟ ᱵᱟᱵᱚᱱ ᱵᱟᱲᱟᱭᱟ ᱟᱵᱚᱫᱚ ᱱᱚᱝᱠᱟᱜᱮ ᱦᱩᱰᱤᱧ ᱢᱟᱨᱟᱝ ᱦᱤᱥᱟᱹᱵᱛᱮ ᱫᱟᱢ ᱦᱚᱸᱞᱤᱧ ᱫᱟᱢ ᱟᱠᱟᱫ ᱠᱚᱜᱮᱭᱟ ᱩᱱᱠᱩ ᱦᱚᱸ ᱚᱱᱠᱟᱜᱮ ᱦᱩᱰᱤᱧ ᱢᱟᱨᱟᱝ ᱢᱮᱱᱟᱜ ᱠᱚᱫᱚ ᱱᱚᱣᱟ ᱦᱩᱰᱤᱧ ᱢᱟᱨᱟᱝ ᱤᱫᱤ ᱠᱟᱛᱮᱜᱮ ᱫᱟᱢ ᱦᱚᱸ ᱢᱮᱱᱟᱜᱼᱟ ᱥᱤᱢ ᱫᱚ ᱚᱱᱠᱟ ᱫᱚ ᱰᱷᱮᱨ ᱜᱮᱞᱤᱧ ᱫᱚᱦᱚ ᱟᱠᱟᱫ ᱠᱚᱫᱚ ᱟᱫᱚ ᱢᱚᱬᱮ ᱜᱚᱴᱮᱡ ᱫᱚᱠᱚ ᱥᱮᱬᱟ ᱟᱠᱟᱱᱟ ᱢᱟᱱᱮ ᱯᱩᱨᱟᱹᱣ ᱠᱟᱛᱮᱫ ᱵᱟᱨ ᱯᱮ ᱥᱮᱨᱢᱟ ᱠᱷᱚᱱ ᱠᱚ ᱯᱟᱨᱚᱢ ᱜᱚᱫᱚᱜᱼᱟ ᱱᱤᱛᱫᱚ ᱵᱟᱭ ᱥᱮᱴᱮᱨᱟ ᱱᱤᱛ ᱩᱛᱟᱹᱨ ᱫᱚ ᱤᱱᱟᱹ ᱪᱮᱫᱞᱤᱧ ᱢᱮᱛᱟᱵᱤᱱᱟᱹ ᱵᱤᱥᱟᱹ ᱵᱤᱥᱟᱹ ᱰᱮᱲ ᱠᱤᱞᱳ ᱜᱟᱱ ᱫᱚᱠᱚ ᱥᱮᱴᱮᱨᱟ ᱦᱳᱭ ᱚᱱᱠᱟᱱ ᱠᱚᱫᱚ ᱢᱚᱬᱮ ᱜᱚᱴᱮᱡ ᱢᱮᱱᱟᱜ ᱠᱚᱣᱟ ᱩᱱᱠᱩ ᱦᱚᱸ ᱠᱚᱣᱟ ᱟᱹᱠᱷᱨᱤᱧᱼᱢᱟ ᱦᱩᱭᱩᱜ ᱜᱮᱭᱟ ᱦᱟᱸᱜ ᱩᱱᱠᱩ ᱦᱚᱸ ᱥᱤᱢ ᱡᱤᱞ ᱠᱚᱜᱮ ᱟᱫᱚ ᱚᱱᱟᱫᱚ ᱦᱤᱡᱩᱜ ᱵᱤᱱ ᱥᱮ ᱱᱚᱸᱰᱮ ᱧᱮᱞ ᱞᱮᱠᱚᱜᱮ ᱟᱹᱵᱤᱱ ᱦᱚᱸ ᱯᱚᱥᱟᱣ ᱟᱹᱵᱤᱱ ᱠᱷᱟᱱ ᱤᱫᱤ ᱠᱚᱣᱟ ᱟᱹᱞᱤᱧᱟᱜ ᱫᱟᱢ ᱤᱫᱤ ᱠᱟᱛᱮᱫ ᱟᱹᱞᱤᱧ ᱢᱤᱫ ᱫᱷᱟᱣ ᱛᱮᱦᱚᱸ ᱞᱤᱧ ᱮᱢᱚᱜ ᱜᱮᱭᱟ ᱵᱟᱠᱷᱟᱱ ᱢᱤᱫᱴᱤᱡ ᱦᱚᱸᱞᱤᱧ ᱮᱢᱚᱜ ᱜᱮᱭᱟ ᱚᱱᱟᱫᱚ ᱟᱹᱰᱤᱫᱤᱱ ᱨᱮᱹᱞᱤᱧ ᱟᱹᱠᱷᱨᱤᱧ ᱞᱮᱫ ᱠᱚᱫᱚ ᱚᱱᱮ ᱢᱟᱱᱮ ᱯᱩᱱ ᱥᱮᱨᱢᱟ ᱜᱟᱱ ᱢᱟᱲᱟᱝ ᱨᱮ ᱩᱱ ᱡᱚᱠᱷᱮᱡ ᱟᱜ ᱫᱟᱢ ᱱᱮᱛᱟᱨᱟᱜ ᱫᱟᱢ ᱫᱚ ᱠᱟᱹᱴᱤᱡ ᱟᱨᱚ ᱯᱷᱟᱨᱟᱠ ᱟᱠᱟᱱ ᱫᱚ ᱦᱳᱭ ᱦᱮᱸ ᱚᱱᱠᱟᱜᱮ ᱱᱤᱛᱳᱜ ᱫᱚ ᱱᱟᱥᱮᱢᱟ ᱨᱟᱠᱟᱵ ᱧᱚᱜ ᱟᱠᱟᱱ ᱜᱮᱭᱟ ᱦᱳᱭ ᱟᱹᱵᱤᱱ ᱥᱮᱴᱮᱨ ᱞᱮᱱᱵᱤᱱ ᱧᱮᱞ ᱞᱮᱠᱚ ᱵᱤᱱ ᱟᱹᱵᱤᱱ ᱦᱚᱸ ᱦᱟᱸᱜ ᱟᱹᱞᱤᱧᱟᱜ ᱫᱟᱢ ᱟᱸᱡᱚᱢ ᱠᱟᱛᱮᱫ ᱯᱚᱥᱟᱣ ᱟᱹᱵᱤᱱ ᱠᱷᱟᱱᱢᱟ ᱵᱷᱟᱹᱜᱤᱜᱮ ᱟᱨ ᱵᱟᱠᱷᱟᱱ ᱢᱟ ᱦᱟᱸᱜ ᱞᱟᱝ ᱮᱯᱮᱢᱟ ᱦᱳᱭ ᱚᱱᱟᱢᱟ ᱚᱱᱠᱟᱜᱮ ᱟᱹᱵᱤᱱ ᱦᱚᱸ ᱟᱢ ᱦᱚᱢ ᱯᱚᱥᱟᱣ ᱮᱱ ᱠᱷᱟᱱᱮᱢ ᱤᱫᱤᱭᱮᱭᱟ ᱤᱧᱦᱚᱸ ᱯᱚᱥᱟᱣᱤᱧ ᱠᱷᱟᱱᱮ ᱤᱧᱦᱚᱧ ᱮᱢᱚᱜ ᱜᱮᱭᱟ ᱦᱳᱭ ᱚᱱᱟ ᱚᱱᱠᱟ ᱜᱮ ᱢᱮᱱᱟᱜ ᱫᱚ ᱢᱮᱱᱟᱜ ᱠᱚᱜᱮᱭᱟ ᱚᱱᱠᱟ ᱫᱚ ᱵᱷᱤᱰᱤ ᱠᱚᱞᱤᱧ ᱫᱚᱦᱚ ᱫᱚᱦᱚ ᱟᱠᱟᱫ ᱠᱚᱣᱟ ᱵᱷᱮᱰᱟ ᱠᱚ ᱦᱳᱭ ᱵᱷᱮᱰᱟ ᱠᱚᱦᱚᱸᱞᱤᱧ ᱫᱚᱦᱚ ᱵᱟᱲᱟ ᱟᱠᱟᱫ ᱠᱚᱜᱮᱭᱟ ᱩᱱᱠᱩ ᱫᱚ ᱠᱚᱢ ᱜᱮᱭᱟ ᱠᱚ ᱢᱮᱨᱚᱢ ᱠᱷᱚᱱᱟᱜ ᱫᱚ ᱟᱫᱚ ᱪᱮᱫ ᱜᱩᱯᱤ ᱠᱚᱥᱴᱚ ᱟᱥᱮ ᱢᱮᱨᱚᱢ ᱢᱟ ᱫᱟᱜ ᱡᱟᱹᱲᱤ ᱦᱩᱭ ᱠᱮᱜ ᱠᱷᱟᱱ ᱠᱚ ᱫᱟᱹᱲᱟ ᱟᱨ ᱵᱷᱤᱰᱤ ᱫᱚ ᱡᱟᱦᱟᱸ ᱛᱤᱱ ᱨᱮᱜᱮ ᱵᱤᱱ ᱡᱟᱦᱟᱸ ᱪᱤᱠᱟᱹ ᱫᱟᱲᱮᱭᱟᱠᱚ ᱩᱱᱠᱩ ᱡᱟᱦᱟᱸ ᱥᱮᱫ ᱨᱮᱜᱮ ᱟᱵᱚ ᱫᱚ ᱩᱱᱠᱩ ᱫᱚ ᱱᱚᱝᱠᱟᱜᱮ ᱚᱲᱟᱜ ᱠᱚᱨᱮᱱᱟᱜ ᱦᱩᱲᱩ ᱪᱟᱣᱞᱮ ᱠᱚ ᱟᱹᱠᱷᱨᱤᱧ ᱵᱟᱲᱟ ᱠᱟᱛᱮᱫ ᱦᱟᱛᱟᱣ ᱟᱠᱟᱫ ᱞᱮᱠᱟ ᱢᱤᱫᱴᱟᱱ ᱵᱟᱨᱭᱟ ᱜᱟᱱ ᱮᱦᱚᱵ ᱫᱚ ᱦᱳᱭ ᱚᱱᱠᱟ ᱛᱮᱞᱤᱧ ᱰᱷᱮᱨ ᱟᱠᱟᱫ ᱜᱮᱭᱟ ᱵᱷᱮᱰᱟ ᱠᱚᱫᱚ ᱠᱚ ᱠᱚᱢ ᱫᱷᱟᱨᱟ ᱜᱮᱭᱟ ᱦᱮᱸ ᱥᱮᱛᱟᱜ ᱫᱚ ᱵᱟᱹᱥᱭᱟᱹᱢ ᱠᱷᱚᱱᱟᱜ ᱤᱱᱟᱹ ᱢᱟᱸᱡᱟᱱ ᱵᱷᱳᱨ ᱢᱟ ᱵᱟᱦᱨᱮ ᱨᱮᱜᱮ ᱠᱚ ᱛᱟᱦᱮᱱᱟ ᱚᱱᱟ ᱢᱟᱸᱡᱟᱱ ᱯᱚᱨᱮ ᱯᱩᱨᱟᱹᱵᱚᱱ ᱤᱫᱤ ᱠᱚᱣᱟ ᱦᱳᱭ ᱛᱤᱠᱤᱱ ᱯᱚᱨᱮ ᱵᱚᱱ ᱤᱫᱤ ᱠᱚᱣᱟ ᱦᱟᱸᱜ ᱛᱟᱨᱟᱥᱤᱧ ᱦᱟᱹᱵᱤᱡ ᱫᱚ ᱚᱲᱟᱜ ᱨᱮᱜᱮ ᱠᱚ ᱛᱟᱦᱮᱱᱟ ᱦᱳᱭ ᱟᱫᱚ ᱚᱠᱟ ᱦᱤᱞᱳᱜ ᱵᱤᱱ ᱦᱤᱡᱩᱜᱼᱟ ᱚᱱᱟᱦᱚᱸ ᱵᱟᱹᱵᱤᱱ ᱴᱷᱟᱹᱶᱠᱟᱹᱭ ᱠᱷᱟᱱ ᱯᱟᱪᱮᱫ ᱤᱱᱟᱹ ᱦᱤᱞᱳᱜ ᱚᱲᱟᱜ ᱨᱮ ᱵᱟᱹᱵᱤᱱ ᱛᱟᱦᱮᱱ ᱠᱷᱟᱱ ᱟᱪᱪᱷᱟ ᱚᱱᱟᱢᱟ ᱟᱹᱰᱤ ᱵᱷᱟᱹᱜᱤ ᱠᱟᱛᱷᱟ ᱢᱟᱲᱟᱝ ᱨᱮ ᱢᱟᱱᱮ ᱟᱹᱵᱤᱱ ᱥᱮᱴᱮᱨᱚᱜ ᱢᱟᱲᱟᱝ ᱨᱮ ᱯᱷᱳᱱᱛᱮ ᱵᱟᱲᱟᱭ ᱧᱚᱜ ᱦᱚᱪᱚᱞᱤᱧ ᱵᱤᱱ ᱵᱟᱲᱮ ᱦᱳᱭ ᱚᱱᱟᱫᱚ ᱩᱱ ᱤᱱᱟᱹ ᱦᱤᱞᱳᱜ ᱦᱚᱞᱟᱝ ᱜᱟᱯᱟᱞ ᱢᱟᱨᱟᱜᱼᱟ ᱦᱟᱸᱜ ᱤᱱᱟᱹ ᱦᱤᱞᱳᱜ ᱜᱮ ᱴᱷᱟᱹᱶᱠᱟᱹᱭᱟ ᱤᱱᱟᱹᱜᱮ ᱦᱤᱡᱩᱜ ᱠᱷᱟᱱ ᱫᱚ ᱦᱟᱸᱜ ᱛᱟᱦᱮᱱ ᱠᱷᱟᱱ ᱢᱟᱞᱤᱧ ᱦᱳᱭ ᱟᱹᱵᱤᱱ ᱜᱮᱫᱚ ᱚᱱᱠᱟ ᱫᱚ ᱵᱟᱝ ᱪᱟᱦᱮ ᱦᱚᱴᱟᱛ ᱵᱷᱮᱲᱟ ᱠᱚ ᱦᱮᱡ ᱥᱮᱴᱮᱨᱚᱜᱼᱟ ᱢᱟᱱᱮ ᱟᱪᱠᱟ ᱜᱮ ᱯᱮᱲᱟ ᱯᱨᱚᱵᱷᱩ ᱠᱚᱦᱚ ᱢᱮᱱᱟᱜ ᱠᱚ ᱛᱟᱵᱚᱱ ᱦᱮᱸ ᱚᱱᱟ ᱠᱷᱟᱹᱛᱤᱨ ᱜᱮ ᱦᱟᱸᱜ ᱮᱱᱦᱤᱞᱳᱜ ᱵᱤᱱ ᱯᱷᱚᱱ ᱠᱷᱟᱱ ᱤᱱᱟᱹ ᱦᱤᱞᱳᱜ ᱯᱷᱳᱱ ᱛᱮᱜᱮᱞᱟᱝ ᱜᱟᱯᱟᱞᱢᱟᱨᱟᱜᱼᱟ ᱦᱟᱸᱜ ᱦᱳᱭ ᱵᱷᱮᱰᱟ ᱫᱚᱠᱚ ᱠᱚᱢ ᱜᱮᱭᱟ ᱦᱳᱭ ᱛᱚᱵᱮ ᱦᱤᱡᱩᱜ ᱵᱤᱱ ᱦᱟᱸᱜ ᱦᱟᱸᱜ ᱯᱷᱳᱱ ᱠᱟᱛᱮᱜᱮ ᱦᱳᱭ ᱛᱚᱵᱮ ᱢᱟ ᱦᱮᱸ ᱢᱟ ᱫᱚᱦᱚᱭᱮᱫᱼᱟ ᱞᱤᱧ